ᱱᱚᱣᱟ ᱢᱟᱞᱫᱟ ᱡᱮᱞᱟ ᱨᱮᱫᱚ ᱟᱛᱳ ᱴᱚᱞᱟ ᱠᱚᱨᱮᱱ ᱦᱚᱲ ᱫᱚ ᱵᱤᱵᱷᱤᱱᱱᱚ ᱨᱚᱠᱚᱢ ᱠᱟᱹᱢᱤ ᱠᱟᱹᱥᱱᱤ ᱛᱟᱞᱟᱛᱮ ᱡᱤᱭᱚᱱ ᱠᱚ ᱠᱷᱟᱱᱰᱟᱣᱮᱫᱟ ᱡᱮᱢᱚᱱ ᱚᱱᱮᱠ ᱠᱷᱮᱛᱨᱮ ᱫᱚ ᱚᱱᱮᱠ ᱦᱚᱲ ᱫᱚ ᱪᱟᱥ ᱟᱵᱟᱫ ᱚᱱᱮᱠ ᱦᱚᱲ ᱫᱚ ᱵᱟᱦᱨᱮ ᱠᱟᱹᱢᱤ ᱪᱟᱞᱟᱣ ᱠᱟᱛᱮ ᱚᱱᱮᱠ ᱦᱚᱲᱫᱚ ᱨᱟᱡᱽ ᱢᱤᱥᱛᱨᱤ ᱠᱟᱹᱢᱤ ᱪᱟᱞᱟᱣ ᱠᱟᱛᱮ ᱡᱤᱭᱚᱱ ᱠᱚ ᱠᱷᱟᱱᱰᱟᱣᱮᱫᱟ ᱚᱱᱮᱠ ᱦᱚᱲ ᱫᱚ ᱢᱮᱱᱟᱜ ᱠᱚᱣᱟ ᱡᱮᱢᱚᱱ ᱵᱮᱵᱽᱥᱟ ᱵᱟᱱᱤᱡᱡᱚ ᱠᱟᱹᱴᱤᱡ ᱠᱟᱹᱴᱤᱡ ᱵᱮᱵᱽᱥᱟ ᱨᱮ ᱡᱚᱯᱲᱟᱣ ᱢᱮᱱᱟᱜ ᱠᱚᱣᱟ ᱚᱱᱟ ᱵᱮᱵᱽᱥᱟ ᱛᱟᱞᱟ ᱛᱮᱜᱮ ᱟᱠᱚᱣᱟᱜ ᱥᱚᱝᱥᱟᱨ ᱠᱚ ᱪᱟᱞᱟᱣᱮᱫᱟ ᱚᱱᱠᱟ ᱞᱮᱠᱟ ᱡᱩᱫᱤ ᱧᱮᱞᱚᱜ ᱠᱷᱟᱡ ᱟᱹᱰᱤ ᱠᱚᱢ ᱥᱚᱝᱠᱷᱚᱠ ᱦᱚᱲᱜᱮ ᱥᱚᱨᱠᱟᱨᱤ ᱪᱟᱹᱠᱨᱤ ᱠᱟᱛᱮ ᱟᱠᱚᱣᱟᱜ ᱡᱤᱭᱚᱱ ᱠᱚ ᱠᱷᱟᱱᱰᱟᱣᱮᱫᱟ ᱟᱨ ᱵᱤᱥᱮᱥ ᱠᱟᱭᱛᱮ ᱱᱚᱣᱟ ᱫᱤᱥᱚᱢ ᱥᱮ ᱱᱚᱣᱟ ᱡᱮᱞᱟ ᱨᱮᱱ ᱥᱮ ᱱᱚᱣᱟ ᱨᱟᱡᱽᱡᱚ ᱨᱮ ᱱᱚᱝᱠᱟ ᱥᱮᱭ ᱵᱷᱟᱵᱮ ᱪᱟᱹᱠᱨᱤᱼᱵᱟᱹᱠᱨᱤ ᱵᱟᱝ ᱧᱟᱢᱚᱜ ᱠᱟᱱ ᱠᱷᱟᱹᱛᱤᱨ ᱛᱮ ᱮ ᱚᱱᱮᱠ ᱦᱚᱲᱜᱮ ᱱᱚᱝᱠᱟ ᱵᱮᱠᱟᱨ ᱚᱵᱚᱥᱛᱷᱟ ᱨᱮ ᱢᱮᱱᱟᱜ ᱠᱚᱣᱟ ᱟᱫᱚ ᱪᱟᱹᱠᱨᱤ ᱟᱥᱟ ᱵᱟᱝ ᱛᱟᱦᱮᱸ ᱠᱟᱛᱮ ᱵᱤᱵᱷᱤᱱᱱᱚ ᱦᱚᱲ ᱫᱚ ᱵᱤᱵᱷᱤᱱᱱᱚ ᱵᱮᱵᱽᱥᱟ ᱵᱟᱱᱤᱡᱽᱡᱚ ᱥᱮ ᱠᱟᱹᱢᱤ ᱛᱟᱞᱟᱛᱮ ᱥᱮ ᱵᱟᱦᱨᱮ ᱠᱟᱹᱢᱤᱨᱮ ᱪᱟᱞᱟᱣ ᱠᱟᱛᱮ ᱵᱤᱵᱷᱤᱱᱱᱚ ᱵᱷᱟᱵᱮ ᱛᱮ ᱴᱟᱠᱟ ᱨᱳᱡᱽᱜᱟᱨ ᱠᱟᱛᱮ ᱟᱠᱚᱣᱟᱜ ᱥᱚᱝᱥᱟᱨ ᱠᱚ ᱪᱟᱞᱟᱣᱮᱫᱟ